ᱤᱧᱟᱹᱜ ᱵᱟᱜᱽᱣᱟᱱ ᱨᱮᱫᱚ ᱡᱚᱛᱚᱱ ᱚᱠᱛᱚ ᱟᱹᱰᱤ ᱜᱚᱴᱟᱱ ᱮᱴᱠᱮᱴᱚᱬᱮ ᱡᱚᱜᱟᱣ ᱡᱚᱛᱚᱱ ᱡᱚᱦᱚᱜ ᱥᱟᱢᱟᱝ ᱟᱠᱟᱱᱟ ᱟᱹᱰᱤ ᱜᱟᱱ ᱟᱱᱟᱴ ᱯᱟᱲᱟᱣ ᱟᱠᱟᱱᱟ ᱡᱮᱢᱚᱱ ᱢᱩᱡ ᱠᱚ ᱡᱚᱢᱟ ᱵᱷᱩᱠᱩ ᱠᱚᱠᱚ ᱡᱚᱢᱟ ᱫᱟᱨᱮ ᱯᱷᱮᱰᱟᱛ ᱨᱮ ᱡᱚᱜ ᱠᱟᱱ ᱡᱟᱹᱞᱤ ᱡᱚᱦᱚᱜ ᱵᱟᱦᱟᱜ ᱚᱠᱛᱚ ᱨᱮ ᱟᱹᱰᱤ ᱜᱟᱱ ᱚᱱᱠᱟᱱ ᱡᱤᱵᱽ ᱢᱮᱱᱟᱜ ᱠᱚᱣᱟ ᱡᱮᱢᱚᱱ ᱚᱱᱟ ᱠᱚᱨᱮ ᱠᱚ ᱟᱵ ᱞᱮᱠᱷᱟᱱ ᱡᱚ ᱦᱚᱸ ᱵᱟᱭ ᱡᱚᱜᱼᱟ ᱟᱨ ᱪᱮ ᱵᱟᱦᱟ ᱦᱚᱸ ᱵᱟᱭ ᱢᱚᱦᱮ ᱫᱟᱲᱮᱭᱟᱜᱼᱟ ᱟᱫᱚ ᱱᱚᱝᱠᱟᱱ ᱟᱱᱟᱴ ᱚᱠᱛᱚ ᱠᱚᱨᱮ ᱫᱚ ᱟᱹᱰᱤ ᱞᱮᱠᱟ ᱜᱮ ᱧᱮ ᱠᱟᱱᱟ ᱛᱚᱵᱮ ᱤᱱᱟᱹᱜ ᱜᱮᱞᱤᱧ ᱢᱮᱱᱟ ᱡᱮᱢᱚᱱ ᱚᱠᱚᱭ ᱫᱚ ᱨᱟᱥᱟᱭ ᱪᱮᱯᱮᱡᱟ ᱚᱠᱚᱭ ᱫᱚ ᱵᱟᱦᱟ ᱜᱮ ᱡᱚᱢᱟᱭ ᱡᱤᱱᱛᱤ ᱯᱤᱯᱲᱤ ᱠᱚ ᱡᱟᱦᱟᱸ ᱜᱮ ᱢᱮᱱᱟᱜ ᱟᱠᱟᱫ ᱠᱚᱣᱟ ᱩᱱᱠᱩ ᱠᱚ ᱵᱟᱨᱚ ᱵᱚᱨᱚᱱ ᱛᱮᱠᱚ ᱠᱷᱚᱛᱤᱭᱟ